ᱤᱧᱟᱹᱜ ᱡᱷᱚᱛᱚ ᱠᱷᱚᱱ ᱩᱭᱦᱟᱹᱨ ᱠᱟᱛᱷᱟ ᱫᱚ ᱠᱟᱱᱟ ᱡᱮ ᱤᱧ ᱜᱮᱞ ᱥᱮᱨᱢᱟ ᱞᱟᱦᱟ ᱡᱚᱠᱷᱚᱱ ᱜᱟᱭᱟᱱ ᱩᱫᱩᱜ ᱤᱧ ᱥᱮᱱ ᱞᱮᱱᱟ ᱟᱹᱰᱤ ᱥᱟᱺᱜᱤᱧ ᱢᱤᱫᱴᱟᱝ ᱟᱹᱛᱩ ᱛᱮ ᱚᱱᱟ ᱟᱹᱛᱩ ᱨᱮ ᱟᱞᱮ ᱜᱟᱭᱟᱱ ᱞᱮ ᱩᱫᱩᱜ ᱥᱚᱫᱚᱨ ᱠᱮᱫᱟ ᱩᱫᱩᱜ ᱥᱚᱫᱚᱨ ᱠᱟᱛᱮᱫ ᱟᱹᱰᱤ ᱜᱟᱱ ᱦᱚᱲ ᱠᱚ ᱨᱟᱜ ᱠᱮᱜᱼᱟ ᱟᱹᱰᱤ ᱜᱟᱱ ᱦᱚᱲ ᱠᱚ ᱞᱟᱸᱫᱟ ᱠᱮᱜᱼᱟ ᱡᱚᱠᱷᱚᱱ ᱥᱮᱛᱟᱜ ᱮᱱᱟ ᱤᱧ ᱡᱚᱠᱷᱚᱱ ᱢᱮᱱᱮᱡᱟᱨ ᱜᱚᱝᱠᱮ ᱜᱤᱧ ᱢᱮᱛᱟᱜ ᱫᱮᱭᱟ ᱜᱚᱝᱠᱮ ᱪᱮ ᱤᱧᱫᱚ ᱴᱟᱠᱟ ᱤᱢᱟᱹᱧᱢᱮ ᱫᱮᱱ ᱤᱧᱟᱹᱜ ᱠᱩᱲᱟᱹᱭ ᱛᱤᱱᱟᱹᱜ ᱦᱩᱭᱱᱟ ᱤᱧᱫᱚ ᱚᱲᱟᱜ ᱤᱧ ᱪᱟᱞᱟᱜᱼᱟ ᱛᱚᱠᱷᱚᱱ ᱢᱮᱱᱮᱡᱟᱨ ᱜᱚᱝᱠᱮ ᱢᱮᱛᱟ ᱫᱤᱧᱟᱹᱭ ᱱᱩᱱᱟᱹᱜ ᱞᱚᱜᱚᱱ ᱪᱟᱞᱟᱜ ᱨᱮᱱᱟᱜ ᱪᱮᱫ ᱫᱚᱨᱠᱟᱨ ᱛᱚᱠᱷᱚᱱ ᱤᱧ ᱥᱚᱸᱜᱮᱛᱮ ᱚᱱᱟ ᱠᱩᱠᱞᱤ ᱨᱮᱱᱟᱜ ᱛᱮᱞᱟᱧ ᱮᱢ ᱨᱩᱣᱟᱹᱲ ᱠᱮᱫᱟ ᱡᱮ ᱵᱟᱝᱜᱮ ᱤᱧᱨᱮᱱ ᱫᱚ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱛᱟᱠᱤᱱ ᱢᱮᱱᱟᱜ ᱠᱤᱱᱟᱹ ᱛᱤᱧ ᱢᱮᱱᱛᱮ ᱚᱱᱟ ᱚᱠᱛᱚᱨᱮ ᱚᱱᱟ ᱟᱹᱛᱩᱨᱤᱱ ᱵᱟᱵᱟ ᱦᱚᱲᱠᱚ ᱛᱟᱦᱮᱸ ᱞᱮᱱᱟ ᱠᱤᱵᱟᱝ ᱜᱟᱹᱠᱷᱩᱲᱤᱭᱟᱹ ᱜᱚᱝᱠᱮ ᱠᱚ ᱟᱫᱚ ᱢᱤᱫ ᱥᱮᱫ ᱠᱚ ᱦᱚᱦᱚ ᱵᱷᱤᱱᱟᱹ ᱠᱤᱫᱤᱧᱟ ᱟᱨᱠᱚ ᱢᱤᱛᱟᱹᱧ ᱠᱟᱱᱟ ᱮ ᱢᱟᱹᱭ ᱵᱤᱴᱤ ᱟᱢᱫᱚ ᱚᱠᱟ ᱟᱹᱛᱩ ᱨᱤᱱᱤᱡ ᱦᱚᱲ ᱠᱟᱱᱟᱢ ᱢᱮᱱᱛᱮ ᱚᱠᱟ ᱫᱤᱥᱚᱢ ᱨᱤᱱᱤᱡ ᱦᱚᱲ ᱠᱟᱱᱟᱢ ᱚᱱᱟ ᱥᱩᱢᱟᱹᱭ ᱤᱧᱟᱜ ᱟᱹᱛᱩ ᱫᱤᱥᱚᱢᱤᱧ ᱞᱟᱹᱭ ᱠᱮᱫᱟ ᱟᱨᱠᱚ ᱢᱮᱛᱟ ᱫᱤᱧᱟᱹ ᱪᱮᱫ ᱞᱮᱠᱟ ᱠᱟᱛᱷᱟ ᱠᱟᱱᱟ ᱢᱮᱱᱛᱮ ᱟᱢ ᱚᱲᱟᱜ ᱪᱟᱞᱟᱜ ᱥᱟᱱᱟᱭᱮᱫ ᱢᱮᱭᱟ ᱟᱫᱚ ᱵᱟᱝᱜᱮ ᱩᱱᱠᱩᱧ ᱞᱟᱹᱭᱟᱫ ᱠᱚᱣᱟ ᱡᱮ ᱤᱧᱨᱮᱱ ᱫᱚ ᱵᱟᱨᱭᱟ ᱜᱤᱫᱽᱨᱟᱹ ᱢᱮᱱᱟᱜ ᱠᱤᱱᱟᱹ ᱚᱱᱟ ᱤᱫᱤ ᱠᱟᱛᱮᱫ ᱤᱧᱫᱚ ᱚᱲᱟᱜ ᱞᱚᱜᱚᱱᱤᱧ ᱥᱮᱱᱚᱜᱼᱟ ᱜᱤᱫᱽᱨᱟᱹ ᱵᱟᱹᱜᱤ ᱠᱟᱛᱮᱧ ᱦᱮᱡ ᱟᱠᱟᱱᱟ ᱟᱫᱚᱠᱚ ᱢᱮᱱ ᱠᱮᱜᱼᱟ ᱟᱢ ᱢᱟ ᱦᱚᱲᱮᱢ ᱨᱟᱜ ᱦᱚᱪᱚ ᱠᱮᱫ ᱠᱚᱣᱟ ᱞᱟᱸᱫᱟ ᱦᱚᱪᱚ ᱠᱮᱫ ᱠᱚᱣᱟ ᱛᱚ ᱟᱢᱟᱜ ᱠᱟᱹᱦᱱᱤ ᱫᱚ ᱛᱤᱥᱮᱢ ᱩᱫᱩᱜᱟ ᱟᱢᱟᱜ ᱠᱟᱹᱦᱱᱤ ᱦᱚᱸᱛᱚ ᱠᱚᱢᱟᱱ ᱢᱟ ᱵᱟᱝ ᱠᱟᱱᱟ ᱡᱮ ᱟᱢ ᱢᱤᱫᱴᱟᱝ ᱵᱟᱨᱭᱟ ᱜᱤᱫᱽᱨᱟᱹ ᱵᱟᱹᱜᱤ ᱠᱟᱛᱮᱫ ᱦᱚᱲᱮᱢ ᱨᱟᱜ ᱦᱚᱪᱚᱭᱮᱫ ᱠᱚᱣᱟ ᱞᱟᱸᱫᱟ ᱦᱚᱪᱚᱭᱮᱫ ᱠᱚᱣᱟ ᱡᱚᱠᱷᱚᱱ ᱢᱤᱫᱴᱟᱝ ᱦᱚᱲ ᱚᱱᱟ ᱠᱟᱛᱷᱟᱭ ᱢᱮᱛᱟ ᱫᱤᱧᱟᱹ ᱛᱟᱭᱚᱢ ᱛᱮᱧ ᱠᱩᱞᱤ ᱠᱮᱫᱮᱭᱟ ᱜᱚᱝᱠᱮ ᱟᱹᱵᱤᱱᱟᱜ ᱧᱩᱛᱩᱢ ᱫᱚ ᱪᱮᱫ ᱠᱟᱱᱟ ᱛᱚ ᱩᱱᱤ ᱦᱚᱸᱭ ᱛᱟᱦᱮᱸ ᱠᱟᱱᱟ ᱩᱱᱤ ᱦᱚᱸ ᱢᱤᱫᱴᱟᱝ ᱟᱹᱰᱤ ᱢᱟᱨᱟᱝ ᱢᱟᱪᱮᱫ ᱮ ᱛᱟᱦᱮᱸ ᱞᱮᱱᱟ ᱛᱚ ᱟᱹᱞᱤᱧ ᱛᱮᱦᱮᱧ ᱢᱟᱪᱮᱫ ᱦᱩᱭ ᱠᱟᱛᱮᱫ ᱟᱹᱵᱤᱱ ᱱᱚᱣᱟ ᱠᱟᱛᱷᱟ ᱞᱤᱧ ᱞᱟᱹᱭ ᱟᱵᱤᱱ ᱠᱟᱱᱟ ᱡᱮ ᱟᱵᱤᱱ ᱦᱚᱸ ᱠᱩᱥᱤ ᱠᱩᱨᱩᱢᱩᱴᱩᱭ ᱵᱤᱱ ᱪᱮᱫ ᱟᱹᱵᱤᱱ ᱦᱚᱸ ᱟᱹᱵᱤᱱᱟᱜ ᱠᱟᱹᱦᱱᱤ ᱩᱫᱩᱜ ᱵᱤᱱ ᱟᱹᱵᱤᱱᱟᱜ ᱠᱟᱹᱦᱱᱤ ᱦᱚᱸ ᱠᱚᱢᱟᱱ ᱫᱚ ᱵᱟᱝ ᱠᱟᱱᱟ ᱚᱱᱟ ᱠᱟᱛᱷᱟ ᱩᱭᱦᱟᱹᱨ ᱠᱟᱛᱮᱫ ᱟᱹᱰᱤᱜᱤᱧ ᱵᱷᱟᱹᱵᱤ ᱵᱟᱲᱟ ᱠᱮᱜᱼᱟ ᱚᱱᱟᱛᱤᱧ ᱩᱭᱦᱟᱹᱨᱟ ᱡᱷᱚᱛᱚ ᱠᱷᱚᱱ ᱫᱤᱥᱟᱹ ᱨᱮᱱᱟᱜ ᱠᱟᱛᱷᱟ ᱛᱤᱧ ᱫᱚ ᱱᱚᱣᱟᱜᱮ ᱛᱟᱦᱮᱸ ᱠᱟᱱᱟ